ᱦᱮᱲᱮᱢᱟᱜ ᱠᱚᱫᱚ ᱪᱤᱱᱤ ᱦᱚᱛᱟᱵᱚᱱ ᱢᱮᱱᱟᱜ ᱟᱠᱟᱜᱼᱟ ᱟᱨ ᱜᱩᱲ ᱦᱚᱸ ᱦᱮᱲᱮᱢᱟᱜ ᱢᱮᱱᱟᱜ ᱟᱠᱟᱜᱼᱟ ᱚᱱᱟ ᱯᱚᱨᱮ ᱡᱷᱤᱞᱯᱤ ᱦᱚᱸ ᱢᱮᱱᱟᱜᱼᱟ ᱦᱮᱲᱮᱢᱟᱜ ᱞᱟᱹᱰᱩ ᱦᱚᱸ ᱢᱮᱱᱟᱜ ᱦᱮᱲᱮᱢᱟᱜ ᱨᱚᱥᱚ ᱜᱩᱞᱞᱟᱹ ᱦᱚᱸ ᱢᱮᱱᱟᱜᱼᱟ ᱦᱮᱲᱮᱢᱟᱜ ᱯᱮᱲᱟ ᱦᱚᱸ ᱢᱮᱱᱟᱜ ᱟᱠᱟᱜᱼᱟ ᱦᱮᱲᱮᱢᱟᱜ ᱠᱟᱞᱟ ᱡᱟᱢᱩᱞ ᱦᱚᱸ ᱢᱮᱱᱟᱜ ᱟᱠᱟᱫ ᱛᱟᱵᱚᱱᱟ ᱦᱮᱲᱮᱢᱟᱜ ᱟᱨ ᱪᱚᱠᱞᱮᱴ ᱠᱚᱦᱚᱸ ᱛᱟᱵᱚᱱ ᱦᱮᱲᱮᱢ ᱡᱤᱱᱤᱥ ᱠᱟᱱ ᱜᱮᱭᱟ